ᱟᱵᱚᱣᱟᱜ ᱫᱚ ᱥᱟᱱᱛᱟᱲᱤ ᱯᱟᱹᱨᱥᱤ ᱠᱟᱱᱟ ᱠᱤᱱᱛᱩ ᱱᱤᱭᱟᱹ ᱥᱟᱱᱛᱟᱲᱤ ᱯᱟᱹᱨᱥᱤ ᱨᱮᱭᱟᱜ ᱟᱵᱚ ᱡᱚᱛᱚᱡ ᱫᱚ ᱥᱟᱱᱛᱟᱲᱤ ᱵᱷᱟᱥᱟ ᱫᱚ ᱵᱟᱵᱚᱱ ᱨᱚᱲᱫᱟ ᱫᱚᱢᱮ ᱫᱚᱢᱮ ᱜᱮᱞᱟᱝ ᱮᱴᱟᱜ ᱵᱷᱟᱥᱟ ᱦᱚᱸ ᱵᱮᱵᱚᱦᱟᱨ ᱛᱮ ᱠᱤᱱᱛᱩ ᱮᱴᱟᱜ ᱵᱷᱟᱥᱟ ᱠᱚᱫᱚ ᱦᱩᱭᱩᱜ ᱠᱟᱱᱟ ᱡᱮᱢᱚᱱ ᱞᱟᱭᱤᱴ ᱞᱟᱭᱤᱴ ᱫᱚ ᱥᱟᱱᱛᱟᱲᱤ ᱛᱮᱫᱚ ᱵᱚᱱ ᱢᱮᱱᱫᱟ ᱞᱟᱭᱤᱴ ᱫᱚ ᱚᱱᱟ ᱫᱚ ᱤᱝᱨᱮᱡᱤ ᱦᱩᱭᱩᱜ ᱠᱟᱱᱟ ᱟᱨ ᱞᱟᱹᱭ ᱥᱟᱶ ᱥᱟᱶ ᱛᱮᱦᱚᱸ ᱟᱨᱚ ᱡᱮᱢᱚᱱ ᱢᱮᱱᱟᱜᱼᱟ ᱪᱮᱭᱟᱨ ᱪᱮᱭᱟᱨ ᱦᱚᱸ ᱦᱚᱲ ᱛᱮᱫᱚ ᱵᱟᱵᱚᱱ ᱢᱮᱱᱫᱟ ᱚᱱᱟ ᱫᱚ ᱥᱟᱱᱛᱟᱲᱤ ᱛᱮ ᱦᱩᱭᱩᱜ ᱠᱟᱱᱟ ᱥᱟᱱᱛᱧ ᱤ ᱛᱮᱫᱚ ᱵᱟᱝ ᱤᱝᱨᱮᱡᱤ ᱛᱮ ᱦᱩᱭᱩᱜ ᱠᱟᱱᱟ ᱟᱨ ᱡᱮᱢᱚᱱ ᱥᱟᱭᱠᱮᱞ ᱥᱟᱭᱠᱮᱞ ᱠᱚᱫᱚ ᱥᱟᱱᱛᱟᱲᱤ ᱫᱚ ᱵᱟᱝ ᱦᱩᱭᱩᱜ ᱠᱟᱱᱟ ᱤᱝᱨᱮᱡᱤ ᱛᱮ ᱦᱩᱭᱩᱜ ᱠᱟᱱᱟ ᱟᱨ ᱠᱚᱢᱯᱤᱭᱩᱴᱟᱨ ᱚᱱᱟ ᱫᱚ ᱩᱱᱨᱮ ᱢᱟᱱᱮ ᱥᱟᱱᱛᱟᱲᱤ ᱛᱮᱫᱚ ᱛᱷᱚᱲᱮ ᱦᱩᱭᱩᱜ ᱠᱟᱱᱟ ᱚᱱᱟ ᱫᱚ ᱤᱝᱨᱮᱡᱤ ᱛᱮ ᱦᱩᱭᱩᱜ ᱠᱟᱱᱟ ᱟᱨᱚ ᱡᱮᱢᱚᱱ ᱥᱚᱝᱥᱠᱨᱤᱛᱚ ᱵᱷᱟᱥᱟ ᱦᱚᱸᱵᱚᱱ ᱵᱮᱵᱚᱦᱟᱨ ᱛᱮ ᱢᱟᱱᱮ ᱦᱚᱲ ᱥᱟᱶ ᱥᱟᱶᱛᱮ ᱮᱴᱟᱜ ᱵᱷᱟᱥᱟ ᱠᱚᱦᱚᱸ ᱵᱚᱱ ᱵᱮᱵᱚᱦᱟᱨᱫᱟ ᱠᱤᱱᱛᱩ ᱩᱱᱟᱹᱜ ᱫᱚ ᱵᱟᱵᱚᱱ ᱧᱮᱞ ᱠᱟᱜ ᱛᱟᱦᱮᱱᱟ